ᱴᱤᱵᱷᱤ ᱫᱚ ᱮᱢᱚᱱ ᱡᱤᱱᱤᱥ ᱠᱟᱱ ᱛᱟᱵᱳᱱᱟ ᱴᱤᱵᱷᱤ ᱫᱚ ᱮᱢᱚᱱ ᱡᱤᱱᱤᱥ ᱠᱟᱱ ᱛᱟᱵᱳᱱᱟ ᱟᱵᱳ ᱴᱤᱵᱷᱤ ᱧᱮᱞ ᱠᱟᱛᱮᱫ ᱡᱮ ᱟᱵᱚ ᱴᱤᱵᱷᱤ ᱧᱮᱞ ᱠᱟᱛᱮᱫ ᱮᱢᱚᱱ ᱨᱚᱠᱚᱢ ᱠᱷᱚᱵᱚᱨ ᱵᱚᱱ ᱧᱟᱢ ᱮᱫᱟ ᱡᱮ ᱵᱤᱵᱷᱤᱱᱱᱚ ᱨᱚᱠᱚᱢ ᱠᱷᱚᱵᱚᱨ ᱵᱚᱱ ᱧᱟᱢ ᱮᱫᱟ ᱟᱵᱚ ᱵᱷᱟᱨᱚᱛ ᱫᱤᱥᱚᱢ ᱨᱮᱭᱟᱜ ᱡᱚᱛᱚ ᱠᱷᱚᱵᱚᱨ ᱵᱚᱱ ᱧᱟᱢ ᱮᱫᱟ ᱚᱱᱟ ᱥᱚᱸᱜᱮ ᱥᱚᱸᱜᱮ ᱛᱮ ᱴᱤᱵᱷᱤ ᱢᱟᱵᱚᱱ ᱧᱮᱞᱮᱫ ᱠᱟᱱ ᱴᱤᱵᱷᱤ ᱨᱮ ᱡᱩᱫᱤ ᱴᱮᱠᱥ ᱵᱟᱵᱚᱱ ᱮᱢ ᱫᱟᱲᱮᱭᱟᱜ ᱠᱷᱟᱱ ᱛᱟᱦᱚᱞᱮ ᱴᱤᱵᱷᱤ ᱵᱟᱵᱚᱱ ᱧᱮᱞ ᱮᱫᱟ ᱴᱤᱵᱷᱤ ᱵᱚᱱ ᱧᱮᱞ ᱮᱫᱟ ᱴᱮᱠᱥ ᱦᱚᱸᱵᱚᱱ ᱮᱢᱫᱟ ᱨᱤᱪᱟᱨᱡᱽ ᱫᱟᱵᱚᱱ ᱚᱱᱟ ᱥᱚᱸᱜᱮ ᱥᱚᱸᱜᱮ ᱛᱮ ᱟᱵᱚ ᱠᱷᱚᱵᱚᱨ ᱵᱚᱱ ᱧᱮᱞᱫᱟ ᱜᱳᱴᱟ ᱵᱷᱟᱨᱚᱛ ᱫᱤᱥᱚᱢ ᱨᱮᱭᱟᱜ ᱠᱷᱚᱵᱚᱨ ᱵᱚᱱ ᱧᱮᱞ ᱫᱟᱲᱮᱜ ᱠᱟᱱᱟ ᱟᱨ ᱚᱱᱟ ᱴᱤᱵᱷᱤ ᱧᱮᱞ ᱠᱷᱟᱹᱛᱤᱨ ᱜᱮ ᱟᱵᱚ ᱛᱤᱱ ᱥᱚᱢᱚᱭ ᱛᱤᱱ ᱥᱚᱢᱚᱭ ᱫᱟᱸᱜᱟ ᱛᱤᱱ ᱥᱚᱢᱚᱭ ᱚᱠᱟ ᱡᱟᱭᱜᱟ ᱨᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ ᱡᱚᱛᱚ ᱨᱤᱯᱳᱨᱴ ᱵᱚᱱ ᱧᱟᱢ ᱫᱟᱲᱮᱭᱟᱜ ᱠᱟᱱᱟ ᱴᱤᱵᱷᱤ ᱮᱢᱚᱱ ᱡᱤᱱᱤᱥ ᱠᱟᱱᱟ ᱫᱩᱱᱤᱭᱟᱹ ᱨᱮᱱᱟᱜ ᱠᱷᱚᱵᱚᱨᱮ ᱟᱸᱡᱚᱢ ᱦᱚᱪᱚᱭᱮᱫ ᱵᱚᱱᱟ ᱛᱟᱦᱚᱞᱮ ᱱᱤᱭᱟᱹ ᱥᱚᱸᱜᱮ ᱥᱚᱸᱜᱮ ᱥᱚᱢᱚᱭ ᱥᱚᱸᱜᱮ ᱥᱚᱸᱜᱮᱛᱮ ᱟᱵᱚ ᱟᱹᱫᱤᱢ ᱥᱟᱱᱛᱟᱲ ᱦᱚᱯᱚᱱᱮ ᱰᱮᱵᱷᱞᱚᱯ ᱮᱫ ᱵᱚᱱᱟ ᱵᱷᱟᱞᱮᱭ ᱰᱮᱵᱷᱞᱚᱯ ᱮᱫ ᱵᱚᱱᱟ ᱟᱨ ᱟᱜᱟᱢᱤ ᱫᱤᱱ ᱨᱮᱦᱚᱸ ᱦᱤᱡᱩᱜ ᱠᱟᱱ ᱫᱤᱱ ᱨᱮᱦᱚᱸ ᱟᱵᱚ ᱵᱚᱱ ᱦᱩᱸᱫᱤᱥ ᱛᱟᱦᱮᱱ ᱛᱟᱵᱚᱱᱟ ᱡᱮ ᱱᱤᱭᱟᱹ ᱠᱚ ᱫᱤᱱ ᱨᱮ ᱥᱤᱛᱩᱝᱟ ᱥᱮ ᱫᱟᱜᱼᱟ ᱛᱳ ᱚᱱᱟ ᱦᱚᱸ ᱫᱤᱟᱹ ᱛᱟᱦᱮᱱ ᱠᱟᱱ ᱛᱟᱵᱳᱱᱟ ᱚᱱᱟ ᱞᱟᱹᱜᱤᱫ ᱟᱵᱚ ᱫᱚ ᱴᱤᱵᱷᱤ ᱵᱚᱱ ᱵᱮᱵᱚᱦᱟᱨ ᱮᱫᱟ